ᱱᱟᱯᱟᱭ ᱡᱚᱢ ᱫᱚ ᱦᱩᱭᱩᱜ ᱠᱟᱱᱟ ᱫᱟᱠᱟ ᱩᱛᱩ ᱯᱤᱴᱷᱟᱹ ᱯᱤᱴᱷᱟᱹ ᱨᱮ ᱟᱹᱰᱤ ᱰᱷᱮᱨ ᱢᱮᱱᱟᱜᱼᱟ ᱡᱟᱦᱟᱸ ᱞᱮᱠᱟ ᱜᱩᱲ ᱯᱤᱴᱷᱟᱹ ᱯᱟᱛᱲᱟ ᱯᱤᱴᱷᱟᱹ ᱰᱩᱢᱵᱩᱜ ᱯᱤᱴᱷᱟᱹ ᱫᱩᱞ ᱯᱤᱴᱷᱟᱹ ᱨᱩᱴᱤ ᱯᱤᱴᱷᱟᱹ ᱟᱹᱰᱤ ᱞᱮᱠᱟᱱ ᱯᱤᱴᱷᱟᱹ ᱢᱮᱱᱟᱜᱼᱟ ᱡᱟᱦᱟᱸᱨᱮ ᱢᱟᱱᱮ ᱡᱚᱢ ᱫᱚ ᱱᱚᱣᱟ ᱠᱚ ᱱᱟᱯᱟᱭ ᱡᱚᱢ ᱠᱟᱱᱟ ᱟᱨ ᱡᱚᱢ ᱟᱯᱱᱟᱨᱟᱜ ᱡᱤᱵᱚᱱ ᱨᱮ ᱡᱚᱛᱚ ᱠᱷᱚᱱ ᱡᱟᱹᱥᱛᱤ ᱫᱚ ᱫᱟᱠᱟ ᱨᱮᱭᱟᱜ ᱜᱮ ᱵᱮᱵᱷᱟᱨ ᱦᱩᱭᱩᱜ ᱠᱟᱱᱟ ᱡᱟᱦᱟᱸ ᱫᱚ ᱪᱟᱣᱞᱮ ᱪᱟᱣᱞᱮ ᱛᱮ ᱡᱟᱦᱟᱸ ᱵᱮᱱᱟᱜ ᱠᱟᱱᱟ ᱟᱨ ᱪᱟᱣᱞᱮ ᱨᱮᱱᱟᱜ ᱟᱹᱰᱤ ᱰᱷᱮᱨ ᱚᱱᱠᱟᱱ ᱵᱮᱵᱦᱟᱨ ᱦᱩᱭᱩᱜ ᱠᱟᱱᱟ ᱡᱟᱦᱟᱸ ᱛᱮ ᱪᱟᱣᱞᱮ ᱨᱮᱭᱟᱜ ᱛᱮᱜᱮ ᱜᱩᱲ ᱯᱤᱴᱷᱟᱹ ᱪᱟᱣᱞᱮ ᱨᱮᱭᱟᱜ ᱛᱮᱜᱮ ᱯᱟᱛᱲᱟ ᱯᱤᱴᱷᱟᱹ ᱦᱚᱸ ᱟᱨ ᱪᱟᱣᱞᱮ ᱨᱮᱭᱟᱜ ᱛᱮᱜᱮ ᱜᱩᱲ ᱯᱤᱴᱷᱟᱹ ᱦᱚᱸ ᱟᱨ ᱪᱟᱣᱞᱮ ᱨᱮᱭᱟᱜ ᱛᱮᱜᱮ ᱫᱩᱞ ᱯᱤᱴᱷᱟᱹ ᱦᱚᱸ ᱢᱟᱱᱮ ᱡᱚᱛᱚ ᱡᱟᱭᱜᱟ ᱨᱮᱜᱮ ᱜᱩᱲ ᱯᱤᱴᱷᱟᱹ ᱪᱟᱦᱮ ᱫᱩᱞ ᱯᱤᱴᱷᱟᱹ ᱡᱚᱛᱚ ᱨᱮᱜᱮ ᱡᱟᱹᱥᱛᱤ ᱫᱚ ᱪᱟᱣᱞᱮ ᱨᱮᱜᱮ ᱤᱭᱟᱹᱜ ᱠᱟᱱᱟ ᱪᱟᱣᱞᱮ ᱨᱮᱭᱟᱜ ᱜᱮ ᱡᱟᱹᱥᱛᱤ ᱵᱮᱵᱷᱟᱨ ᱦᱩᱭᱩᱜ ᱠᱟᱱᱟ ᱡᱤᱵᱚᱱ ᱨᱮ ᱟᱨ ᱚᱱᱟ ᱥᱟᱶᱛᱮ ᱩᱛᱩ ᱠᱚᱦᱚᱸ ᱟᱹᱰᱤ ᱯᱨᱚᱠᱟᱨᱟᱜ ᱢᱮᱱᱟᱜᱼᱟ ᱡᱟᱦᱟᱸᱛᱮ ᱟᱞᱟᱜᱽ ᱟᱞᱟᱜᱽ ᱛᱮ ᱵᱮᱱᱟᱜᱼᱟ ᱡᱟᱦᱟᱸ ᱞᱮᱠᱟ ᱟᱹᱞᱩ ᱵᱮᱸᱜᱟᱲ ᱵᱤᱞᱟᱹᱛᱤ ᱜᱷᱟᱸᱜᱽᱨᱟ ᱯᱚᱴᱚᱞ ᱟᱹᱰᱤ ᱰᱷᱮᱨ ᱢᱮᱱᱟᱜᱼᱟ ᱟᱨᱚ ᱦᱩᱭᱱᱟ ᱩᱞ ᱟᱢᱲᱟ ᱚᱱᱟ ᱠᱚᱦᱚᱸ ᱩᱛᱩ ᱞᱮ ᱵᱮᱱᱟᱣ ᱜᱮᱭᱟ